ᱦᱮᱸ ᱟᱞᱮ ᱫᱚ ᱢᱤᱫᱴᱤᱡ ᱦᱩᱰᱤᱧ ᱪᱟᱹᱥᱤ ᱠᱟᱱᱟᱞᱤᱧ ᱛᱳ ᱟᱹᱞᱤᱧᱟᱜ ᱢᱤᱫᱴᱤᱡ ᱯᱷᱟᱨᱟᱢ ᱢᱮᱱᱟᱜᱼᱟ ᱯᱷᱟᱨᱟᱢ ᱨᱮ ᱢᱤᱫ ᱯᱟᱥᱴᱟ ᱫᱚᱻ ᱜᱮᱰᱮ ᱞᱤᱧ ᱫᱚᱦᱚ ᱠᱟᱫ ᱠᱚᱣᱟ ᱟᱨ ᱢᱤᱫ ᱯᱟᱥᱴᱟ ᱫᱚᱻ ᱥᱤᱢ ᱞᱤᱧ ᱫᱚᱦᱚ ᱠᱟᱫ ᱠᱚᱣᱟ ᱛᱚ ᱚᱱᱟ ᱡᱳᱲᱟ ᱥᱤᱢ ᱵᱟᱠᱷᱨᱟ ᱩᱱᱠᱩ ᱵᱟᱠᱷᱨᱟ ᱜᱮᱰᱮᱹ ᱵᱟᱠᱷᱨᱟ ᱫᱚ ᱦᱩᱰᱤᱧ ᱤᱱᱟᱹ ᱥᱩᱨ ᱨᱮ ᱢᱤᱫᱴᱤᱡ ᱜᱟᱹᱰᱭᱟᱹ ᱢᱮᱱᱟᱜᱼᱟ ᱡᱚᱢ ᱠᱚᱫᱚᱞᱤᱧ ᱮᱢ ᱵᱟᱲᱟ ᱠᱚᱜᱮᱭᱟ ᱟᱨ ᱚᱸᱰᱮ ᱡᱚᱢ ᱠᱚ ᱮᱢ ᱵᱟᱲᱟ ᱠᱟᱛᱮᱫ ᱞᱤᱧ ᱟᱲᱟᱜ ᱠᱚᱣᱟ ᱠᱤᱱᱛᱩ ᱡᱟᱦᱟᱸ ᱟᱠᱚ ᱦᱩᱭᱩᱜ ᱠᱟᱱᱟ ᱡᱟᱦᱟ ᱠᱚ ᱚᱸᱰᱮ ᱦᱮᱡ ᱟᱠᱚ ᱟᱹᱞᱤᱧ ᱫᱚᱞᱤᱧ ᱟᱨ ᱟᱹᱠᱷᱨᱤᱧᱮᱜᱼᱟ ᱞᱤᱧ ᱟᱨ ᱱᱤᱭᱟᱹ ᱥᱩᱨ ᱠᱚᱨᱮᱱ ᱜᱮᱞᱤᱧ ᱮᱢ ᱵᱟᱲᱟ ᱧᱚᱜ ᱟᱨ ᱡᱟᱦᱟᱸ ᱛᱤᱱᱟᱹᱜ ᱟᱱ ᱠᱚᱻ

ᱠᱚ ᱦᱟᱸᱜ ᱩᱱᱠᱩ ᱟᱹᱠᱷᱨᱤᱧ ᱜᱮ ᱟᱨ ᱟᱫᱚᱢ ᱫᱚᱞᱤᱧ ᱦᱚᱯᱚᱱ ᱦᱚᱪᱚᱭᱮᱜ ᱠᱚᱣᱟ ᱟᱨ ᱵᱨᱚᱭᱞᱟᱨ ᱫᱚ ᱠᱟᱹᱴᱤᱡ ᱠᱟᱹᱴᱤᱡ ᱠᱚᱞᱤᱧ ᱟᱹᱜᱩᱭᱮᱫ ᱠᱚᱣᱟ ᱟᱨ ᱱᱟᱦᱟᱜ ᱚᱱᱠᱟ ᱱᱤᱛᱚᱜ ᱩᱱᱠᱩ ᱜᱮ ᱠᱟᱹᱴᱤᱡ ᱜᱟᱱ ᱞᱤᱧ ᱤᱭᱟᱹ ᱠᱟᱜ ᱠᱚᱣᱟ ᱰᱷᱮᱹᱨ ᱰᱷᱮᱹᱨ ᱫᱚ ᱵᱟᱹᱞᱤᱧ ᱫᱚᱦᱚ ᱟᱠᱟᱫ ᱠᱚᱣᱟ ᱠᱟᱹᱴᱤᱡ ᱫᱷᱟᱨᱟ ᱜᱮᱭᱟ ᱡᱟᱭᱜᱟ ᱦᱚᱸ ᱦᱩᱰᱤᱧ ᱫᱷᱟᱨᱟ ᱜᱮᱭᱟ ᱛᱟᱨᱯᱚᱨᱮ ᱩᱱᱠᱩ ᱞᱤᱧ ᱫᱚᱦᱚ ᱟᱠᱟᱫ ᱠᱚᱣᱟ ᱠᱚᱢ ᱥᱚᱢ ᱱᱤᱡᱮ ᱦᱚᱸᱞᱤᱧ ᱵᱟᱲᱟ ᱧᱚᱜ ᱠᱚᱣᱟ ᱟᱨ ᱱᱤᱛᱚᱜ ᱡᱚᱢ ᱞᱤᱧ ᱮᱢ ᱵᱟᱲᱟ ᱧᱚᱜ ᱠᱚᱣᱟ ᱱᱩᱠᱩ ᱫᱚ ᱟᱲᱟᱜ ᱫᱚ ᱵᱟᱹᱞᱤᱧ ᱟᱲᱟᱜᱮᱜ ᱠᱚᱣᱟ ᱚᱱᱠᱟ ᱜᱮᱞᱤᱧ ᱫᱚᱦᱚ ᱟᱠᱟᱫ ᱠᱚᱣᱟ ᱟᱨ ᱱᱟᱹᱠᱚ ᱜᱮᱰᱮᱸ ᱫᱚᱞᱤᱧ ᱟᱲᱟᱜ ᱵᱟᱲᱟ ᱧᱚᱜ ᱠᱚᱜᱮᱭᱟ ᱮᱱᱮ ᱤᱱᱟᱹ ᱠᱚᱜᱮ ᱟᱫᱚ ᱡᱚᱛᱚ ᱦᱚᱲ ᱠᱚ ᱨᱤᱠᱟᱹᱭᱟ ᱡᱮ ᱱᱚᱝᱠᱟ ᱠᱚ ᱢᱤᱫᱴᱤᱡ ᱥᱤᱢ ᱥᱩᱠᱨᱤ ᱜᱮᱰᱮ ᱢᱮᱨᱚᱢ ᱵᱟᱠᱷᱟᱱ ᱥᱤᱢ ᱠᱚ ᱥᱟᱸᱜᱮ ᱵᱚᱱ ᱫᱚᱦᱚ ᱠᱟᱠᱚᱣᱟ ᱠᱟᱹᱡ ᱡᱚᱜᱟᱣ ᱧᱚᱜ ᱠᱚᱣᱟ ᱵᱚᱱ ᱦᱮᱸ ᱡᱚᱢ ᱠᱚᱵᱚᱱ ᱮᱢ ᱧᱚᱜ ᱠᱚᱣᱟ ᱢᱤᱫ ᱰᱚᱰᱮᱜ ᱠᱚ ᱧᱮᱞ ᱵᱟᱲᱟ ᱧᱚᱜ ᱠᱚᱣᱟ ᱤᱱᱟᱹᱜᱮ ᱦᱟᱜ ᱪᱟᱹᱥᱤ ᱢᱟ ᱤᱱᱟᱹ ᱠᱚᱜᱮ ᱟᱵᱚᱣᱟᱜ ᱢᱟ ᱥᱩᱵᱤᱫᱷᱟ ᱠᱟᱱᱟ ᱟᱨ ᱵᱮᱝᱠ ᱠᱚᱨᱮ ᱩᱱᱟᱹᱜ ᱢᱟ ᱴᱟᱴᱠᱟ ᱵᱟᱵᱚ ᱫᱚᱦᱚ ᱜᱚᱫ ᱫᱟᱲᱮᱭᱟᱜ ᱴᱟᱠᱟ ᱦᱚᱸ ᱱᱤᱭᱟᱹ ᱠᱚᱨᱮ ᱜᱮᱠᱚ ᱵᱟᱹᱭ ᱵᱟᱹᱭ ᱛᱮᱵᱚ ᱡᱚᱛᱚᱱ ᱠᱷᱟᱱ ᱵᱚ ᱛᱟᱦᱮᱱᱟ ᱠᱤᱱᱛᱩ ᱵᱟᱝ ᱧᱮᱞᱚᱜᱼᱟ ᱫᱚᱦᱚ ᱠᱟᱜᱼᱟ ᱵᱚᱱ ᱱᱤᱭᱟᱹ ᱠᱚᱜᱮ